ᱦᱮᱸ ᱡᱚᱦᱟᱨᱜᱤ ᱢᱚᱡᱜᱤ ᱟᱯᱮᱠᱩᱜᱤ ᱪᱮᱫᱞᱮᱠᱟ ᱢᱮᱱᱟᱜ ᱯᱮᱭᱟ ᱦᱮᱸ

ᱦᱮᱸ ᱦᱮᱸ ᱫᱤᱥᱟᱹᱭᱮᱫ ᱜᱤᱭᱟᱞᱤᱧ ᱦᱮᱸ ᱟᱫᱚ ᱛᱤᱥᱠᱚᱛᱮ ᱵᱩᱱ ᱦᱮᱸ ᱴᱷᱤᱠ ᱞᱟᱹᱜᱤᱫ ᱫᱚ ᱯᱚᱱᱮᱨᱚ ᱥᱳᱞᱚ ᱠᱚᱛᱮ ᱴᱷᱤᱠ ᱞᱮᱠᱷᱟᱡ ᱜᱤ ᱵᱟᱝ ᱦᱩᱭᱩᱜᱼᱟ ᱦᱮᱸ ᱦᱮᱸ ᱦᱮᱸ ᱦᱟᱺᱰᱤ ᱠᱩᱫᱚ ᱯᱟᱸᱪ ᱪᱷᱚ ᱴᱩᱠᱩᱡ ᱫᱚᱦᱚ ᱞᱮᱠᱷᱟᱡ ᱜᱤ ᱦᱩᱭᱩᱜᱼᱟ ᱥᱤᱛᱩᱝ ᱦᱮᱸ ᱦᱮᱸ ᱦᱮᱸ ᱞᱚᱞᱚ ᱛᱮ ᱟᱹᱰᱤ ᱟᱸᱴ ᱥᱤᱛᱩᱝ ᱠᱟᱱᱟ ᱦᱮᱸ ᱦᱮᱸ ᱯᱚᱱᱮᱨᱳ ᱫᱚ ᱢᱟᱸᱰᱣᱟ ᱦᱩᱭᱩᱜ ᱟ ᱥᱳᱞᱚ ᱛᱟᱹᱨᱤᱠᱷ ᱫᱚ ᱵᱟᱹᱨᱭᱟᱹᱛᱚᱜ ᱠᱩ ᱪᱟᱞᱟᱜ ᱦᱩᱭᱩᱜᱼᱟ ᱛᱤᱦᱤᱧ ᱫᱚ ᱟᱫᱚ ᱯᱮᱫᱤᱱ ᱯᱮᱫᱤᱱ ᱦᱩᱭᱩᱜᱼᱟ ᱯᱮᱫᱤᱱ ᱨᱮ ᱢᱤᱫ ᱫᱤᱱᱫᱚ ᱥᱩᱱᱩᱢ ᱥᱟᱥᱟᱝ ᱦᱩᱭᱩᱜᱼᱟ ᱢᱤᱫ ᱫᱤᱱ ᱫᱚ ᱡᱮᱫᱤᱱ ᱵᱟᱹᱨᱭᱟᱹᱛᱚᱜ ᱠᱩ ᱪᱟᱞᱟᱜᱼᱟ ᱥᱮᱫᱤᱱ ᱫᱚ ᱫᱟᱜ ᱵᱟᱯᱞᱟᱠᱩ ᱦᱩᱭᱩᱜᱼᱟ ᱪᱮᱫᱞᱮᱠᱟ ᱥᱩᱱᱩᱢ ᱥᱟᱥᱟᱝ ᱫᱚ ᱛᱤᱱᱟᱹᱜ ᱦᱚᱲᱠᱩ ᱜᱚᱜᱚᱜᱼᱟ ᱪᱮᱫ ᱞᱮᱠᱟᱱᱟᱜ ᱥᱟᱹᱲᱤ ᱠᱩᱠᱩ ᱮᱢᱟᱠᱚᱣᱟ ᱚᱱᱟᱠᱩ ᱢᱤᱫ ᱫᱤᱱᱫᱚ ᱛᱟᱯᱚᱨᱮ ᱫᱚ ᱫᱟᱜ ᱵᱟᱯᱞᱟ ᱛᱟᱨ ᱫᱚᱥᱟᱨ ᱦᱤᱞᱟᱹᱜ ᱫᱚ ᱫᱟᱜᱽ ᱵᱟᱯᱞᱟ ᱦᱩᱭᱩᱜᱼᱟ ᱵᱟᱹᱨᱭᱟᱹᱛᱚᱜ ᱠᱩ ᱪᱟᱞᱟᱜ ᱟ ᱛᱟᱨᱫᱚᱥᱟᱨ ᱦᱤᱞᱟᱹᱜ ᱫᱚ ᱜᱤᱰᱤ ᱪᱩᱢᱟᱹᱲᱟ ᱠᱩ ᱦᱩᱭᱩᱜᱼᱟ ᱚᱱᱟᱠᱩ ᱜᱤ ᱦᱮᱸ ᱠᱚᱢ ᱦᱚᱲ ᱛᱮᱜᱤ ᱛᱟᱦᱚᱞᱮ ᱟᱫᱚ ᱦᱟᱜ ᱛᱟᱦᱚᱞᱮ ᱩᱱᱠᱩ ᱦᱚᱲ ᱛᱮᱜᱤ ᱡᱟᱜᱤ ᱯᱮᱲᱟᱠᱩ ᱛᱷᱚᱲᱟ ᱟᱨ ᱴᱚᱞᱟᱨᱮᱱ ᱞᱮᱠᱷᱟ ᱡᱚᱠᱷᱟ ᱦᱚᱲᱠᱩ ᱠᱩ ᱞᱟᱹᱭᱟᱠᱩ ᱠᱷᱟᱡᱜᱤ ᱦᱩᱭᱩᱜ ᱟ ᱢᱚᱪ ᱢᱚᱪᱛᱮᱜᱤ ᱯᱟᱨᱚᱢ ᱞᱮᱱᱠᱷᱟᱡᱜᱤ ᱢᱚᱡᱜᱤ ᱦᱮᱸ ᱟᱫᱚ ᱱᱩᱠᱩ ᱯᱟᱨᱚᱢ ᱟᱠᱩ ᱢᱚᱡ ᱛᱮᱜᱤ ᱪᱮᱫᱟᱜ ᱥᱮ ᱥᱟᱺᱜᱤᱧ ᱦᱚᱨ ᱟᱨ ᱢᱚᱥᱛᱮ ᱵᱟᱠᱩ ᱯᱟᱨᱚᱢᱚᱜ ᱩᱱᱟᱹᱜ ᱡᱷᱟᱹᱞ ᱪᱟᱞᱟᱜ ᱦᱩᱭᱩᱜᱼᱟ ᱟᱫᱚ ᱢᱚᱡᱛᱮᱜᱤ ᱯᱟᱨᱚᱢ ᱦᱩᱭᱩᱜᱼᱟ ᱟᱵᱩ ᱦᱚᱸ ᱱᱚᱛᱮ ᱠᱷᱚᱱ ᱛᱟᱲᱟᱛᱟᱹᱲᱤ ᱵᱷᱮᱡᱟᱣᱟᱠᱩ ᱦᱩᱭᱩᱜᱼᱟ ᱡᱟᱛᱮ ᱛᱟᱲᱟᱛᱟᱹᱲᱤᱠᱩ ᱛᱤᱭᱟᱹᱜ ᱞᱮᱠᱟ ᱦᱮᱸ ᱴᱷᱤᱠᱜᱮᱭᱟ ᱢᱟᱛᱚᱵᱮ ᱚᱱᱠᱟᱜᱤ ᱠᱟᱹᱢᱤ ᱵᱩᱱ ᱯᱟᱨᱚᱢᱟᱦᱟᱜ